ᱯᱷᱤᱞᱤᱯ ᱠᱟᱴ ᱨᱮ ᱤᱧ ᱢᱤᱫᱴᱮᱱ ᱴᱮᱵᱤᱞ ᱯᱷᱮᱱᱤᱧ ᱥᱟᱨᱪ ᱞᱮᱫᱟ ᱚᱱᱟ ᱴᱮᱵᱤᱞ ᱯᱷᱮᱱ ᱫᱚ ᱦᱮᱵᱮᱞᱥ ᱨᱮᱱᱟᱜ ᱛᱟᱦᱮᱸ ᱠᱟᱱᱟ ᱚᱱᱟ ᱴᱮᱵᱤᱞ ᱯᱷᱮᱱᱤᱧ ᱚᱰᱟᱨ ᱠᱮᱫᱟ ᱟᱨ ᱡᱚᱛᱷᱟᱛ ᱴᱟᱭᱤᱢ ᱨᱮᱜᱤ ᱚᱱᱟ ᱴᱮᱵᱤᱞ ᱯᱷᱮᱱ ᱤᱧᱟᱹᱜ ᱫᱩᱣᱟᱹᱨ ᱨᱮ ᱰᱮᱞᱤᱵᱷᱟᱨᱤ ᱠᱮᱫᱟ ᱠᱩ ᱟᱨ ᱡᱟᱦᱟᱸ ᱞᱮᱠᱟᱧ ᱢᱚᱱᱮ ᱞᱮᱫᱟ ᱚᱱᱟ ᱚᱱᱞᱟᱭᱤᱱ ᱨᱮ ᱪᱤᱛᱟᱹᱨ ᱧᱮᱞ ᱠᱟᱛᱮ ᱴᱷᱤᱠ ᱚᱱᱟ ᱠᱷᱚᱡ ᱟᱨᱚ ᱵᱷᱟᱜᱮ ᱯᱨᱚᱰᱟᱠ ᱥᱮ ᱟᱨᱚ ᱵᱷᱟᱜᱮ ᱠᱳᱣᱟᱞᱤᱴᱤ ᱨᱮᱱᱟᱜ ᱥᱟᱢᱟᱱᱤᱧ ᱧᱟᱢ ᱟᱠᱟᱫᱟ ᱤᱧ ᱡᱚᱠᱷᱚᱱ ᱚᱱᱟᱧ ᱟᱱ ᱵᱚᱠᱥᱤᱝ ᱠᱮᱫᱟ ᱟᱨ ᱚᱱᱟᱧ ᱥᱟᱡᱟᱣ ᱠᱮᱫᱟ ᱟᱨᱤᱧ ᱪᱟᱹᱞᱩᱠᱮᱜ ᱟ ᱟᱹᱰᱤ ᱪᱮᱨᱦᱟ ᱧᱮᱞᱚᱜ ᱠᱟᱱᱟ ᱟᱨ ᱚᱱᱟᱨᱮᱱᱟᱜ ᱥᱟᱨᱵᱤᱥ ᱦᱚᱸ ᱟᱹᱰᱤ ᱵᱷᱟᱜᱮ ᱟᱨ ᱡᱚᱛᱚ ᱞᱮᱠᱟ ᱛᱮᱜᱤ ᱟᱹᱰᱤ ᱵᱷᱟᱜᱮ ᱧᱮᱞᱚᱜ ᱠᱟᱱᱟ ᱟᱨ ᱠᱟᱹᱢᱤ ᱦᱚ ᱠᱷᱩᱵ ᱵᱷᱟᱜᱤᱭ ᱠᱟᱹᱢᱤᱭ ᱫᱟ ᱛᱟ ᱱᱤᱭᱮ ᱡᱟᱦᱟᱸ ᱠᱚᱢᱯᱟᱱᱤ ᱨᱮᱱᱟᱜ ᱥᱟᱢᱟᱱ ᱛᱟᱦᱮᱸ ᱠᱟᱱᱟ ᱚᱱᱟ ᱦᱤᱥᱟᱹᱵ ᱛᱮ ᱠᱟᱥᱴᱚᱢᱟᱨ ᱠᱩᱥᱤ ᱥᱮ ᱠᱩᱥᱤ ᱞᱮᱠᱟᱱᱟᱜ ᱜᱤ ᱡᱤᱱᱤᱥ ᱠᱩ ᱵᱮᱱᱟᱣ ᱠᱟᱫᱟ ᱱᱤᱭᱟᱹ ᱨᱮᱱᱟᱜ ᱠᱚᱱᱚ ᱯᱷᱚᱞᱰ ᱵᱟᱹᱱᱩᱜ ᱟ ᱰᱤᱯᱷᱮᱠ ᱵᱟᱹᱱᱩᱜᱼᱟ ᱛᱟᱭᱚᱢ ᱫᱟᱨᱟᱢ ᱱᱚᱝᱠᱟᱱᱟᱜ ᱜᱮ ᱤᱧᱤᱧ ᱦᱟᱛᱟᱣ ᱨᱮᱱᱟᱜᱤᱧ ᱢᱚᱱᱥᱩᱵᱟᱹᱣ ᱟᱠᱟᱫᱟ